ᱢᱟᱨᱥᱟᱞ ᱟᱨᱴ ᱫᱚ ᱤᱧᱮ ᱨᱤᱡᱷᱟᱹᱣ ᱠᱟᱹᱫᱤᱧᱟ ᱪᱮᱫᱟᱜ ᱵᱟᱝᱢᱟ ᱤᱧ ᱫᱚ ᱢᱤᱫ ᱠᱩᱲᱤ ᱜᱤᱫᱽᱨᱟᱹ ᱠᱟᱹᱱᱟᱹᱧ ᱟᱨ ᱢᱟᱨᱥᱟᱞ ᱟᱨᱴ ᱥᱮᱬᱟ ᱫᱚ ᱠᱩᱲᱤ ᱜᱤᱫᱽᱨᱟᱹ ᱯᱚᱠᱠᱷᱮ ᱫᱚ ᱮᱠᱟᱞ ᱞᱟᱹᱠᱛᱤᱭᱟᱱ ᱡᱤᱱᱤᱥ ᱜᱮ ᱠᱟᱱᱟ ᱪᱮᱫᱟᱜ ᱵᱟᱝᱢᱟ ᱠᱩᱲᱤ ᱜᱤᱫᱽᱨᱟᱹ ᱫᱚ ᱥᱚᱵ ᱥᱚᱢᱚᱭ ᱡᱟᱦᱟᱸ ᱥᱮᱫ ᱦᱚᱨ ᱵᱤᱨ ᱪᱟᱞᱟᱜ ᱥᱚᱵ ᱥᱚᱢᱚᱭ ᱟᱹᱰᱤ ᱵᱚᱛᱚᱨᱟᱱᱟᱜ ᱜᱮ ᱠᱟᱱᱟ ᱟᱨ ᱱᱤᱡᱮ ᱛᱮ ᱱᱤᱡᱮ ᱟᱛᱛᱚ ᱥᱚᱱᱢᱟᱱ ᱨᱩᱠᱷᱤᱭᱟᱹ ᱞᱟᱹᱜᱤᱫ ᱛᱮᱫᱚ ᱡᱚᱠᱷᱚᱱ ᱟᱢ ᱪᱮᱛᱟᱱ ᱨᱮ ᱮᱴᱟᱠ ᱯᱟᱲᱟᱜᱼᱟ ᱛᱚᱠᱷᱚᱱ ᱢᱟᱨᱥᱟᱞ ᱟᱨᱴ ᱨᱮᱭᱟᱜ ᱵᱮᱵᱚᱜᱟᱨ ᱜᱮ ᱵᱮᱵᱷᱟᱨ ᱦᱩᱭᱩᱜ ᱛᱟᱢᱟ ᱛᱟᱦᱚᱞᱮ ᱠᱷᱟᱱ ᱟᱢ ᱱᱤᱡᱮ ᱛᱮ ᱱᱤᱡᱮᱢ ᱵᱟᱧᱪᱟᱣ ᱫᱟᱲᱮᱭᱟᱜᱼᱟ ᱟᱨ ᱤᱧ ᱯᱳᱭᱞᱚ ᱛᱮᱧ ᱞᱟᱹᱭᱟ ᱢᱟᱨᱥᱟᱞ ᱟᱨᱴ ᱫᱚᱭ ᱨᱤᱡᱷᱟᱹᱣ ᱠᱟᱹᱫᱤᱧᱟ ᱱᱚᱣᱟ ᱤᱧ ᱱᱤᱡᱮᱛᱮ ᱤᱧ ᱱᱤᱡᱮᱨ ᱟᱛᱛᱚ ᱥᱚᱱᱢᱟᱱ ᱤᱧ ᱨᱩᱠᱷᱤᱭᱟᱹ ᱫᱟᱲᱮᱭᱟᱜ ᱛᱤᱧᱟᱹ ᱱᱚᱣᱟ ᱠᱷᱟᱹᱛᱤᱨ ᱜᱮ ᱢᱟᱨᱥᱟᱞ ᱟᱨᱴ ᱫᱚ ᱤᱧᱮ ᱨᱤᱡᱷᱟᱹᱣ ᱠᱟᱫᱤᱧᱟ ᱪᱮᱫᱟᱜ ᱵᱟᱝᱢᱟ ᱱᱚᱣᱟ ᱫᱚ ᱥᱚᱵ ᱥᱚᱢᱚᱭ ᱱᱤᱡᱮᱛᱮ ᱱᱤᱡᱮᱨᱟᱜ ᱠᱚᱱᱯᱷᱤᱰᱮᱱᱥ ᱡᱳᱨᱛᱮ ᱢᱤᱫ ᱦᱚᱲ ᱥᱟᱶ ᱮᱢ ᱞᱟᱹᱲᱦᱟᱹᱭᱟ ᱩᱱᱤ ᱟᱢ ᱪᱮᱛᱟᱱ ᱨᱮ ᱮᱴᱟᱜ ᱨᱮᱦᱚᱸᱭ ᱚᱱᱟ ᱟᱢ ᱪᱮᱛᱟᱱ ᱨᱮ ᱯᱨᱚᱵᱷᱟᱵ ᱵᱟᱢ ᱧᱩᱨᱩ ᱦᱚᱪᱚᱟᱜᱼᱟ ᱟᱢᱛᱮ ᱟᱢ ᱨᱩᱠᱷᱤᱭᱟᱹᱣ ᱫᱟᱲᱮᱭᱟᱜᱼᱟ